ᱦᱮᱸ ᱦᱮᱸ ᱠᱷᱩᱞᱟᱹᱣ ᱟᱠᱟᱫ ᱜᱮᱭᱟ ᱪᱟᱣᱞᱮ ᱠᱚ ᱡᱚᱛᱚ ᱞᱮᱠᱟᱱᱟᱜ ᱢᱮᱱᱟᱜᱼᱟ ᱪᱮᱫ ᱞᱮᱠᱟᱱᱟᱜ ᱢᱮᱱᱟᱜᱼᱟ ᱚᱠᱟ ᱞᱮᱠᱟᱱᱟᱜ ᱵᱤᱱ ᱠᱷᱚᱡᱽ ᱠᱟᱱᱟ ᱟᱭᱢᱟ ᱨᱮᱹᱴ ᱟᱠᱟᱱᱟ ᱪᱟᱣᱞᱮ ᱠᱚ ᱱᱤᱛᱚᱜ ᱛᱤᱨᱤᱥ ᱠᱷᱚᱱ ᱦᱟᱱᱛᱮ ᱜᱮ ᱦᱮᱸ ᱛᱤᱨᱤᱥ ᱠᱷᱚᱱ ᱪᱚᱞᱞᱤᱥ ᱟᱠᱟᱱᱟ ᱦᱮᱸ ᱫᱟᱹᱞ ᱦᱚᱸ ᱴᱷᱤᱠ ᱫᱷᱟᱨᱟ ᱜᱮ ᱫᱟᱹᱞ ᱫᱚ ᱢᱮᱱᱟᱜᱼᱟ ᱚᱱᱠᱟ ᱫᱚ ᱩᱱᱟᱹᱜ ᱫᱚ ᱵᱟᱝᱟ ᱥᱩᱱᱩᱢ ᱠᱚᱜᱮ ᱠᱟᱹᱴᱤᱡ ᱞᱮᱹᱴ ᱧᱚᱜ ᱠᱟᱱᱟ ᱱᱟᱥᱮ ᱵᱟᱲᱦᱟᱣ ᱧᱚᱜ ᱠᱟᱱᱟ ᱢᱳᱫᱤ ᱥᱚᱨᱠᱟᱨ ᱫᱚᱭ ᱦᱮᱸ ᱟᱹᱞᱩ ᱠᱚᱦᱚᱸ ᱧᱟᱢᱚᱜ ᱠᱟᱱᱟ ᱛᱤᱨᱤᱥ ᱦᱚᱛᱮ ᱛᱮ ᱟᱹᱵᱤᱱ ᱫᱚ ᱟᱴᱷᱟᱥ ᱛᱮᱞᱤᱧ ᱮᱢᱟ ᱵᱤᱱᱟ ᱦᱮᱸᱦᱮᱸ ᱟᱫᱚ ᱚᱱᱠᱟ ᱚᱠᱟ ᱞᱮᱠᱟ ᱪᱚᱝ ᱯᱮᱠ ᱨᱮ ᱦᱤᱡᱩᱜᱼᱟ ᱟᱹᱰᱤ ᱢᱩᱥᱠᱤᱞ ᱦᱮᱸ ᱢᱟ ᱵᱷᱚᱨᱟ ᱵᱷᱚᱨᱟ ᱟᱹᱜᱩ ᱦᱚᱲ ᱠᱚ ᱛᱟᱞᱟ ᱵᱷᱚᱨᱟ ᱵᱷᱤᱛᱤᱨ ᱠᱚᱨᱮ ᱪᱮᱫ ᱞᱮᱠᱟᱱᱟᱜ ᱛᱟᱦᱮᱱᱟ ᱚᱱᱟ ᱵᱟᱭ ᱴᱷᱤᱠᱟᱹᱜ ᱟᱛᱚ ᱵᱷᱤᱛᱤᱨ ᱨᱮᱭᱟᱜ ᱢᱟ ᱢᱚᱡᱟᱜ ᱟᱹᱞᱩ ᱦᱚᱸ ᱛᱟᱦᱮᱱᱟ ᱜᱩᱞᱟᱹ ᱟᱹᱞᱩ ᱦᱚᱸ

ᱟᱨ ᱜᱚᱡᱟᱜ ᱫᱚ ᱦᱟᱸᱜ ᱚᱱᱟ ᱴᱷᱤᱠ ᱜᱮᱭᱟ ᱠᱚ ᱢᱮᱱᱼᱟ ᱦᱳᱭ ᱱᱟᱥᱮ ᱫᱟᱢ ᱠᱚ ᱦᱮᱸ ᱦᱮᱸ ᱪᱟᱞᱟᱣᱮᱱ ᱫᱷᱟᱣ ᱫᱟᱹᱞ ᱠᱟᱹᱴᱤᱡ ᱢᱟᱨᱮ ᱥᱴᱚᱠ ᱵᱤᱱ ᱯᱟᱲᱟᱣᱮᱱᱟ ᱵᱟᱝᱫᱚ ᱪᱮᱫ ᱞᱮᱠᱟ ᱵᱤᱱ ᱵᱩᱡᱷᱟᱹᱣ ᱠᱮᱜᱼᱟ ᱦᱳᱭ ᱫᱟᱹᱞ ᱨᱮ ᱚᱱᱟ ᱢᱟᱨᱮ ᱥᱚ ᱛᱟᱦᱮᱸ ᱠᱟᱱᱟ ᱚᱱᱟ ᱫᱷᱟᱨᱟ ᱥᱚ ᱜᱮ ᱠᱷᱟᱹᱞᱤ ᱧᱮᱞ ᱫᱚ ᱴᱷᱤᱠ ᱜᱮ ᱦᱳᱭ ᱥᱚ ᱛᱮ ᱱᱟᱥᱮ ᱱᱟᱜ ᱚᱱᱟ ᱤᱭᱟᱹ ᱵᱚᱨᱱᱚ ᱥᱚᱭᱮᱱᱟ ᱚᱠᱟ ᱞᱮᱠᱟ ᱪᱚᱝ ᱢᱟᱨᱮ ᱛᱟᱦᱮᱸᱭᱮᱱᱟ ᱛᱚ ᱦᱮᱸ ᱟᱫᱚ ᱱᱤᱛᱚᱜ ᱫᱚ ᱚᱱᱟ ᱠᱚᱫᱚ ᱪᱟᱵᱟᱭᱮᱱᱟ ᱱᱤᱛᱚᱜ ᱫᱚ ᱱᱟᱣᱟᱱᱟᱜ ᱠᱟᱱᱟ ᱥᱮ ᱱᱟᱣᱟ ᱱᱟᱣᱟᱞᱤᱧ ᱟᱹᱜᱩ ᱠᱟᱜᱼᱟ ᱟᱹᱵᱤᱱ ᱢᱟ ᱢᱟᱨᱮᱱ ᱠᱤᱱ ᱠᱟᱱᱟᱵᱤᱱ ᱢᱟᱲᱟᱝ ᱠᱷᱚᱱ ᱢᱟᱨᱮ ᱠᱟᱛᱷᱟ ᱦᱚᱲ ᱠᱟᱱᱟᱵᱤᱱ ᱟᱨ ᱦᱮᱸ ᱟᱵᱮᱱ ᱟᱵᱮᱱ ᱦᱤᱡᱩᱜ ᱵᱤᱱ ᱥᱮ ᱵᱟᱠᱷᱟᱱ ᱡᱟᱦᱟᱸᱭ ᱜᱮ ᱵᱷᱮᱡᱟ ᱠᱚᱵᱤᱱ ᱥᱮ ᱟᱹᱵᱤᱱᱟᱜ ᱞᱟᱹᱭ ᱠᱟᱜ ᱫᱚ ᱯᱟᱹᱦᱤᱞ ᱥᱟᱜ ᱨᱮᱵᱤᱱ ᱛᱤᱭᱳᱜᱟ ᱦᱳᱭ ᱴᱷᱤᱠᱟᱱᱟ ᱡᱟᱦᱟᱸ ᱟᱹᱵᱤᱱᱟᱜ ᱧᱩᱛᱩᱢ ᱠᱚᱛᱮ ᱠᱚ ᱤᱫᱤ ᱢᱟ ᱟᱹᱵᱤᱱᱟᱜ ᱞᱤᱧ ᱪᱟᱲᱦᱟᱣ ᱠᱟᱜᱼᱟ ᱱᱚᱛᱮ ᱫᱚ ᱦᱮᱸ ᱦᱳᱭ ᱦᱮᱸ ᱦᱮᱸ ᱦᱮᱸ ᱦᱮᱸ ᱩᱱᱤ ᱠᱟᱹᱨᱩ ᱡᱟᱶᱟᱭ ᱦᱮᱡ ᱵᱟᱲᱟᱜ ᱫᱚ ᱛᱟᱦᱮᱸᱫ ᱩᱱᱤ ᱦᱤᱡᱩᱜ ᱠᱷᱟᱱ ᱫᱚ ᱩᱱᱤ ᱫᱚᱞᱤᱧ ᱴᱷᱤᱠᱟᱹ ᱟᱫᱮᱭᱟ ᱟᱪᱪᱷᱟ ᱦᱮᱸ ᱦᱮᱸ ᱢᱤᱫ ᱫᱷᱟᱹᱣ ᱵᱤᱱ ᱟᱹᱜᱩ ᱞᱮᱫᱮ ᱫᱚ ᱟᱪᱪᱷᱟ ᱦᱮᱸ ᱦᱮᱸ ᱟᱪᱪᱷᱟ ᱴᱷᱤᱠ ᱜᱮᱭᱟ ᱢᱟ ᱛᱚᱵᱮ ᱤᱱᱠᱟᱹ ᱫᱷᱟᱨᱟ ᱜᱮ ᱟᱹᱵᱤᱱ ᱡᱟᱦᱟᱸᱭ ᱜᱮ ᱵᱷᱮᱡᱟ ᱠᱚᱵᱤᱱ ᱦᱮᱸ ᱦᱮᱸ ᱴᱷᱤᱠ ᱜᱮᱭᱟ